ᱡᱚᱦᱟᱨ ᱜᱮ ᱤᱧ ᱟᱹᱵᱤᱱ ᱥᱟᱸᱜᱟᱲᱚᱢ ᱜᱟᱶᱛᱟ ᱴᱷᱮᱱ ᱞᱤᱧ ᱱᱮᱦᱚᱨᱚᱜ ᱠᱟᱱᱟ ᱟᱹᱞᱤᱧ ᱥᱩᱱᱟᱹᱨᱟᱢ ᱦᱟᱸᱥᱫᱟ ᱟᱹᱵᱤᱱ ᱴᱷᱮᱱ ᱠᱷᱚᱱ ᱢᱤᱫᱴᱟᱱ ᱴᱨᱟᱠᱴᱚᱨ ᱞᱤᱧ ᱦᱟᱛᱟᱣ ᱟᱠᱟᱫᱼᱟ ᱡᱟᱦᱟᱸ ᱜᱮ ᱫᱚ ᱫᱚᱥ ᱜᱷᱚᱱᱴᱟ ᱯᱚᱨᱮ ᱠᱷᱟᱱ ᱜᱮ ᱤᱧᱡᱤᱱ ᱨᱮ ᱯᱨᱚᱵᱞᱮᱢ ᱦᱮᱡ ᱮᱱᱟ ᱟᱨ ᱥᱟᱶᱛᱮ ᱵᱚᱰᱤ ᱨᱮᱦᱚᱸ ᱤᱥᱴᱤᱠᱟᱨ ᱠᱚ ᱚᱪᱚᱜᱚ ᱠᱟᱱᱟ ᱟᱨ ᱯᱮᱱᱴ ᱠᱚᱦᱚᱸ ᱠᱨᱮᱠᱚᱜ ᱠᱟᱱᱟ ᱪᱷᱟᱰᱟᱜ ᱠᱟᱱᱟ ᱟᱹᱞᱤᱧ ᱟᱹᱵᱤᱱ ᱴᱷᱮᱱ ᱱᱤᱱᱟᱹᱜ ᱜᱮ ᱱᱮᱦᱚᱨ ᱡᱚᱠᱷᱚᱱ ᱟᱹᱞᱤᱧ ᱱᱟᱣᱟᱱᱟᱜ ᱦᱟᱛᱟᱣ ᱠᱟᱛᱮᱫ ᱥᱤᱴ ᱦᱚᱸ ᱚᱬᱮᱡᱚᱜ ᱠᱟᱱᱟ ᱯᱮᱱᱴ ᱦᱚᱸ ᱪᱷᱟᱲᱟᱜ ᱠᱟᱱᱟ ᱠᱟᱹᱡ ᱤᱧᱡᱤᱱ ᱨᱮ ᱦᱚᱸ ᱯᱷᱳᱞᱴᱚᱜ ᱠᱟᱱᱟ ᱟᱨ ᱱᱚᱣᱟ ᱜᱮ ᱟᱹᱵᱤᱱ ᱴᱷᱮᱱ ᱟᱨᱫᱟᱥ ᱠᱤ ᱟᱹᱵᱤᱱ ᱱᱩᱱᱟᱹᱜ ᱱᱟᱣᱟᱱᱟᱜ ᱜᱟᱹᱰᱤ ᱦᱟᱛᱟᱣ ᱠᱟᱛᱮᱫ ᱛᱩᱞᱩᱡ ᱦᱚᱸ ᱟᱹᱞᱤᱧᱟᱜ ᱱᱚᱣᱟ ᱯᱨᱚᱵᱞᱮᱢ ᱦᱩᱭᱩᱜ ᱠᱟᱱᱟ ᱟᱹᱵᱤᱱ ᱪᱮᱫ ᱞᱮᱠᱟᱱ ᱜᱟᱹᱰᱤ ᱵᱤᱱ ᱮᱢ ᱟᱠᱟᱫ ᱞᱤᱧᱟᱹ ᱟᱹᱞᱤᱧ ᱟᱹᱵᱤᱱ ᱴᱷᱮᱱ ᱱᱤᱱᱟᱹᱜ ᱜᱮ ᱱᱮᱦᱚᱨ ᱠᱤ ᱟᱹᱞᱤᱧ ᱜᱟᱹᱰᱤ ᱵᱮᱱᱟᱣ ᱟᱹᱞᱤᱧ ᱵᱤᱱ ᱟᱨ ᱟᱹᱞᱤᱧᱟᱜ ᱯᱟᱸᱪ ᱥᱟᱞ ᱨᱮᱱᱟᱜ ᱚᱣᱟᱨᱮᱱᱴᱤ ᱛᱟᱦᱮᱸ ᱛᱩᱞᱩᱡ ᱟᱨ ᱟᱹᱞᱤᱧᱟᱜ ᱱᱚᱣᱟ ᱯᱨᱚᱵᱞᱮᱢ ᱦᱩᱭᱩᱜ ᱠᱟᱱᱟ ᱟᱨ ᱟᱹᱰᱤ ᱜᱮ ᱤᱭᱟᱹ ᱴᱟᱭᱟᱨ ᱠᱚ ᱠᱚᱨᱮᱱᱟᱜ ᱦᱚᱸ ᱠᱚᱢ ᱠᱚᱣᱟᱞᱤᱴᱤ ᱢᱮᱱᱟᱜᱼᱟ ᱚᱱᱟ ᱠᱷᱟᱹᱛᱤᱨ ᱛᱮ ᱟᱹᱞᱤᱧ ᱟᱹᱰᱤ ᱜᱮ ᱫᱩᱠᱷ ᱞᱤᱧ ᱵᱩᱡᱷᱟᱹᱣᱮᱫᱼᱟ ᱠᱤ ᱟᱹᱵᱤᱱ ᱴᱷᱮᱱ ᱜᱟᱹᱰᱤ ᱦᱟᱛᱟᱣ ᱠᱟᱛᱮᱫ ᱟᱨ ᱟᱹᱞᱤᱧ ᱴᱷᱮᱱ ᱱᱚᱣᱟ ᱜᱮ ᱟᱨᱫᱟᱥ ᱠᱤ ᱟᱹᱵᱤᱱᱟᱜ ᱵᱮᱥ ᱠᱷᱚᱱ ᱵᱮᱥ ᱵᱮᱱᱟᱣ ᱟᱹᱞᱤᱧ ᱵᱤᱱ ᱟᱨ ᱵᱟᱝᱠᱷᱟᱱ ᱪᱮᱧᱡᱽ ᱟᱹᱞᱤᱧ ᱵᱤᱱ ᱟᱨ ᱵᱟᱝᱠᱷᱟᱱ ᱮᱴᱟᱜ ᱜᱟᱹᱰᱤ ᱮᱢᱟᱞᱤᱧ ᱵᱤᱱ ᱟᱨ ᱟᱹᱞᱤᱧᱟᱜ ᱡᱮᱢᱚᱱ ᱱᱚᱝᱠᱟ ᱟᱨ ᱫᱩᱵᱟᱨᱟ ᱟᱞᱚᱞᱤᱧ ᱚᱫᱚ ᱜᱚᱪᱚᱜ ᱢᱟ ᱟᱨ ᱟᱞᱚᱞᱤᱧ ᱯᱟᱹᱨᱤᱥᱚᱱᱜᱢᱟ ᱟᱹᱵᱤᱱ ᱴᱷᱮᱱ ᱱᱤᱱᱟᱹᱜ ᱜᱮ ᱟᱹᱞᱤᱧᱟᱜ ᱟᱨᱫᱟᱥ ᱟᱨ ᱱᱚᱣᱟ ᱢᱮᱱ ᱠᱟᱛᱮᱫ ᱜᱮ ᱟᱹᱞᱤᱧ ᱟᱹᱵᱤᱱ ᱴᱷᱮᱱ ᱞᱤᱧ ᱱᱮᱦᱚᱨᱚᱜ ᱠᱟᱱᱟ ᱟᱨ ᱟᱹᱵᱤᱱ ᱴᱷᱮᱱ ᱞᱤᱧ ᱟᱨᱫᱟᱥᱮᱜᱼᱟ ᱱᱤᱱᱟᱹᱜ ᱢᱮᱱ ᱠᱟᱛᱮᱫ ᱜᱮ ᱟᱹᱞᱤᱧᱟᱜ ᱠᱟᱛᱷᱟᱞᱤᱧ ᱢᱩᱪᱟᱹᱫᱮᱜᱼᱟ